ᱦᱩᱸ ᱦᱮᱞᱳ ᱤᱧ ᱵᱤᱫᱽᱫᱟᱫᱷᱚᱨᱯᱩᱨ ᱠᱷᱚᱡ ᱤᱧ ᱞᱟᱹᱭᱮᱫ ᱛᱟᱦᱮᱸᱱᱟ ᱠᱩᱠᱷᱤ ᱵᱞᱟᱣᱩᱡ ᱞᱟᱹᱜᱤᱫ ᱛᱮ ᱵᱞᱟᱣᱩᱡ ᱢᱮᱱᱟᱜ ᱜᱮᱭᱟ ᱚᱻ ᱢᱮᱰ ᱨᱮᱭᱟᱜ ᱜᱷᱚᱴᱤ ᱦᱟᱛ ᱚᱱᱟ ᱠᱩᱡ ᱜᱤᱧ ᱦᱟᱛᱟᱣᱟ ᱦᱩᱸᱻ ᱚ ᱛᱟᱭ ᱟᱨ ᱤᱧᱟᱹᱜ ᱡᱩᱛᱩᱜ ᱞᱮᱠᱟᱱ ᱛᱤᱨᱤᱥ ᱥᱟᱭᱤᱡ ᱤᱧᱟᱹᱜ ᱫᱚ ᱡᱩᱛᱩᱜ ᱟᱛᱚ ᱤᱧᱟᱹᱜ ᱡᱩᱛᱩᱜ ᱜᱮᱭᱟ ᱛᱚ ᱚᱻ ᱚᱱᱟᱜᱤᱧ ᱞᱟᱹᱭᱮᱫ ᱛᱟᱦᱮᱸᱱᱟ ᱟᱫᱚ ᱫᱚᱠᱟᱱ ᱫᱚ ᱚᱠᱟ ᱨᱮᱪᱚ ᱚᱻ ᱵᱳᱞᱯᱩᱨ ᱨᱮᱜᱮ ᱛᱚ ᱤᱧ ᱪᱟᱞᱟᱜᱼᱟ ᱦᱟᱸᱜ ᱦᱟᱱᱟ ᱥᱚᱯᱛᱟᱦᱚ ᱛᱤᱧ ᱪᱟᱞᱟᱜᱼᱟ ᱟᱫᱚ ᱚᱱᱟᱛᱮ ᱯᱷᱳᱱᱛᱮ ᱞᱟᱦᱟᱧ ᱠᱩᱞᱤ ᱞᱟᱦᱟᱭ ᱫᱟ ᱢᱮᱱᱫᱟᱹᱧ ᱪᱮᱫᱞᱮᱠᱟᱱᱟᱜ ᱵᱞᱟᱣᱩᱡᱤᱧ ᱦᱟᱛᱟᱣᱟ ᱚᱱᱠᱟᱱᱟᱜ ᱢᱚᱸᱡᱜᱤ ᱰᱤᱡᱟᱭᱤᱱ ᱢᱮᱱᱟᱜ ᱟᱥᱮ ᱵᱟᱹᱱᱩᱜᱼᱟ ᱦᱩᱸᱻ ᱱᱟᱣᱟᱼᱱᱟᱣᱟ ᱰᱤᱡᱟᱭᱤᱱ ᱱᱤᱛᱳᱜ ᱫᱚ ᱨᱟᱠᱟᱵ ᱠᱟᱱᱟ ᱛᱚ ᱟᱹᱰᱤᱟᱸᱴ ᱦᱩᱸᱻ ᱫᱟᱢ ᱫᱚ ᱪᱮᱫ ᱞᱮᱠᱟ ᱪᱚ ᱚᱻ ᱚᱻ ᱚᱱᱟᱜᱤᱧ ᱞᱟᱹᱭᱮᱫ ᱛᱟᱦᱮᱸᱱᱟ ᱵᱚᱞᱮ ᱦᱩᱸ ᱦᱮᱸ ᱵᱚᱞᱮ ᱪᱟᱞᱟᱣ ᱢᱟᱛᱚᱧ ᱪᱟᱞᱟᱜ ᱜᱮ ᱵᱮᱥ ᱴᱷᱤᱠ ᱜᱮᱭᱟ ᱛᱟᱞᱦᱮᱹᱧ ᱫᱚᱦᱚᱭᱫᱟ